ᱚᱱᱠᱟᱱ ᱪᱤᱛᱟᱹᱨ ᱫᱚ ᱚᱱᱠᱟ ᱫᱚ ᱵᱟᱝ ᱦᱩᱭ ᱠᱟᱱᱟ ᱛᱚ ᱦᱩᱭ ᱫᱚ ᱦᱩᱭ ᱠᱟᱱᱟ ᱚᱱᱠᱟ ᱫᱚ ᱩᱱᱟᱹᱜ ᱫᱚ ᱵᱟᱝ ᱦᱩᱭ ᱠᱟᱱᱟ ᱛᱚ ᱤᱧ ᱦᱩᱧ ᱪᱮᱥᱴᱟᱭᱟ ᱡᱮ ᱤᱧ ᱞᱟᱹᱜᱤᱫᱛᱮ ᱵᱷᱟᱹᱜᱤ ᱟᱹᱭᱠᱟᱹᱣ ᱟᱹᱭᱠᱟᱹᱣ ᱢᱟᱹᱧ ᱚᱱᱟ ᱨᱮ ᱜᱚᱲ ᱥᱚᱯᱚᱦᱚᱫ ᱮᱢᱟᱣᱟᱠᱚᱣᱟᱹᱧ ᱜᱚᱲᱚᱥᱚᱯᱚᱦᱚᱫ ᱮᱢᱟᱦᱟᱠᱚ ᱞᱮᱠᱷᱟᱱ ᱵᱷᱟᱹᱜᱤ ᱜᱮ ᱵᱩᱡᱷᱟᱹᱜᱼᱟ ᱢᱤᱫ ᱫᱷᱟᱣ ᱟᱭᱳᱭ ᱨᱩᱣᱟᱹᱜ ᱠᱟᱱ ᱛᱟᱦᱮᱱᱮ ᱛᱚᱠᱷᱚᱱ ᱨᱩᱣᱟᱹᱜ ᱠᱟᱱ ᱛᱟᱦᱮᱱᱟᱭ ᱛᱚᱠᱷᱚᱱ ᱟᱭᱳᱣᱟᱜ ᱢᱟᱭᱟᱢ ᱥᱚᱴ ᱞᱮᱱ ᱛᱟᱭᱟ ᱛᱚᱠᱷᱚᱱ ᱤᱧ ᱚᱱᱟ ᱤᱧ ᱫᱚ ᱦᱳᱥᱴᱮᱞ ᱨᱮ ᱛᱟᱦᱮᱠᱟᱹᱱᱟᱹᱧ ᱛᱚᱠᱷᱚᱱ ᱯᱷᱳᱱᱟᱫᱤᱧᱟ ᱠᱚ ᱡᱮ ᱜᱚᱜᱚ ᱱᱚᱝᱠᱟ ᱨᱩᱣᱟᱹᱜ ᱠᱟᱱᱟᱭ ᱛᱚᱠᱷᱚᱱ ᱦᱮᱡ ᱤᱱᱟᱹᱧ ᱦᱮᱡ ᱠᱟᱛᱮ ᱜᱚᱜᱚ ᱟᱨ ᱤᱧᱟᱹᱜ ᱵᱞᱟᱰ ᱜᱨᱩᱯ ᱫᱚ ᱮᱠᱤᱭᱮᱱᱟ ᱜᱚᱜᱚ ᱤᱧᱟᱹᱜ ᱵᱞᱟᱰ ᱮᱢᱟ ᱦᱟᱫᱮᱭᱟᱹᱧ ᱮᱢᱟ ᱦᱟᱫᱮᱭᱟᱹᱧ ᱛᱟᱯᱚᱨ ᱦᱮᱸ ᱵᱟᱵᱟ ᱦᱚᱸ ᱟᱹᱰᱤ ᱵᱷᱟᱹᱞᱤ ᱢᱮᱱ ᱠᱮᱫᱟᱭ ᱡᱮ ᱟᱢ ᱠᱷᱟᱹᱛᱤᱨ ᱛᱮ ᱜᱚᱜᱚ ᱵᱟᱧᱪᱟᱭᱮᱱᱟᱭ ᱥᱮ ᱤᱧ ᱦᱚᱸ ᱟᱹᱰᱤ ᱵᱷᱟᱹᱞᱤᱧ ᱵᱩᱡ ᱠᱮᱫᱟ ᱡᱮ ᱤᱧ ᱢᱟᱭᱟᱢ ᱮᱢᱟ ᱦᱟᱫᱮᱭᱟᱹᱧ ᱦᱮᱸ ᱚᱱᱟ ᱛᱮᱦᱚᱸ ᱤᱧᱟᱹᱜ ᱟᱹᱰᱤ ᱢᱟᱱᱮ ᱵᱷᱟᱹᱞᱤ ᱢᱟᱱᱮ ᱟᱹᱰᱤ ᱤᱭᱟᱹᱧ ᱟᱹᱭᱠᱟᱹᱣ ᱠᱮᱫᱟ ᱢᱚᱱᱮ ᱢᱚᱱᱮ ᱨᱮ ᱢᱟᱱᱮ ᱟᱹᱰᱤᱜᱟᱱ ᱤᱭᱟᱹ ᱞᱮᱠᱟᱧ ᱟᱹᱭᱠᱟᱹᱣ ᱠᱮᱫᱟ ᱡᱮ ᱦᱮᱸ ᱤᱧ ᱠᱷᱟᱹᱛᱤᱨᱛᱮ ᱤᱧ ᱮᱢ ᱫᱟᱲᱮ ᱦᱟᱫᱮᱭᱟᱹᱧ ᱜᱚᱜᱚ ᱥᱮ ᱟᱨ ᱵᱟᱵᱟ ᱦᱚᱸ ᱚᱲᱟᱜ ᱨᱮ ᱡᱚᱛᱚ ᱦᱚᱲ ᱜᱮᱠᱚ ᱢᱮᱱ ᱠᱮᱫᱟ ᱡᱮ ᱢᱤᱞᱟᱹᱣᱮᱱ ᱛᱟᱢᱟ ᱦᱮᱸᱛᱚ ᱮᱢᱟᱫᱮᱭᱟᱢ ᱢᱟᱱᱮ ᱡᱚᱛᱚ ᱦᱚᱲ ᱜᱮ ᱢᱟᱱᱮ ᱤᱧ ᱱᱟᱢ ᱰᱟᱠ ᱞᱮᱠᱟ ᱢᱮᱛᱟ ᱦᱟᱫᱤᱧᱟᱠᱚ ᱤᱧ ᱦᱚᱸ ᱵᱷᱟᱹᱞᱤ ᱵᱩᱡ ᱠᱤᱫᱟᱹᱧ ᱪᱮᱞᱮᱧᱡ ᱞᱮᱠᱟ ᱤᱧ ᱦᱚᱸ ᱮᱢᱟ ᱦᱟᱫᱟᱹᱧ ᱚᱱᱟᱜᱮ ᱤᱧᱟᱹᱜ ᱫᱚ ᱤᱭᱟᱹ ᱱᱟᱢᱰᱟᱠ ᱞᱮᱠᱟ ᱢᱟᱱᱮ ᱚᱱᱟᱜᱮ ᱤᱧᱟᱹᱜ ᱫᱚ ᱪᱤᱛᱟᱹᱨ ᱠᱟᱱᱟ ᱵᱟᱠᱷᱟᱱ ᱤᱱᱠᱟᱹ ᱞᱮᱠᱷᱟᱱ ᱛᱚ ᱡᱷᱚᱛᱚ ᱤᱧ ᱪᱮᱥᱴᱟᱭᱟᱹᱧ ᱡᱮ ᱟᱨᱚ ᱱᱚᱝᱠᱟ ᱤᱧ ᱠᱟᱹᱢᱤ ᱨᱤᱧ ᱟᱬᱜᱚ ᱫᱟᱲᱮᱜ ᱢᱟ ᱢᱟ ᱚᱱᱟ ᱪᱷᱟᱲᱟ ᱦᱚᱸ ᱟᱨᱚ ᱮᱴᱟᱜ ᱠᱤᱪᱷᱩ ᱠᱟᱹᱢᱤ ᱫᱟᱲᱮ ᱟᱬᱜᱚ ᱫᱟᱲᱮᱜ ᱢᱟ ᱚᱱᱟ ᱠᱚ ᱤᱧᱟᱹᱜ ᱥᱚᱯᱱᱚ ᱢᱮᱱᱟᱜ ᱛᱤᱧᱟᱹ